ᱚᱴᱚ ᱵᱟᱞᱟ ᱟᱢᱟᱜ ᱚᱴᱚ ᱨᱮᱧ ᱫᱮᱡ ᱞᱮᱱᱟ ᱢᱤᱫ ᱴᱮᱱ ᱦᱮᱸᱫᱮ ᱵᱮᱜᱽ ᱤᱧ ᱵᱟᱹᱜᱤ ᱦᱚᱴᱚ ᱣᱟᱠᱟᱫᱟ ᱚᱱᱟ ᱪᱷᱟᱯ ᱨᱮ ᱯᱩᱥᱤ ᱪᱷᱟᱯ ᱢᱮᱱᱟᱜᱼᱟ ᱟᱢ ᱛᱤᱨᱮᱢ ᱨᱩᱣᱟᱹᱲ ᱠᱟᱱᱟ ᱛᱤᱱᱟᱹᱜ ᱴᱟᱭᱤᱢ ᱨᱮ ᱚᱱᱠᱟ ᱞᱮᱠᱟ ᱤᱧ ᱴᱮᱢᱴᱩᱣᱟᱹᱛ ᱢᱳᱲ ᱨᱮ ᱛᱤᱸᱜᱩ ᱨᱮᱜᱮ ᱢᱤᱱᱟᱹᱧᱟ ᱛᱟᱦᱚᱞᱮ ᱟᱢ ᱫᱚ ᱨᱩᱣᱟᱹᱲ ᱚᱠᱛᱮ ᱚᱱᱟ ᱵᱮᱜᱽ ᱫᱚᱢ ᱫᱚᱦᱚ ᱴᱚᱠᱟᱫᱤᱧᱟ